ᱤᱧ ᱢᱤᱫᱴᱟᱝ ᱢᱤᱫ ᱥᱮᱫ ᱤᱧ ᱪᱟᱞᱟᱣ ᱞᱟᱦᱟᱨᱮ ᱜᱟᱹᱰᱤᱨᱮ ᱤᱧ ᱟᱫ ᱟᱠᱟᱜᱼᱟ

ᱟᱨ ᱚᱱᱟ ᱧᱟᱢᱚᱜ ᱞᱟᱹᱜᱤᱫᱛᱮ ᱤᱧ ᱤᱧ ᱟ ᱟᱨ ᱚᱱᱟ ᱤᱧ ᱯᱟᱱᱛᱮ ᱟᱹᱜᱩᱭᱟ ᱚᱠᱟ ᱨᱮ ᱤᱧᱤᱧ ᱵᱟᱹᱜᱤ ᱟᱠᱟᱫᱼᱟ ᱚᱱᱟ ᱯᱟᱸᱡᱟᱭ ᱞᱟᱹᱜᱤᱫᱛᱮ ᱠᱟᱛᱮᱫ ᱤᱧ ᱯᱟᱸᱡᱟᱭᱟ ᱟᱨ ᱛᱤᱱᱟᱹᱜ ᱥᱟᱺᱜᱤᱧ ᱚᱱᱟ ᱦᱚᱸ ᱪᱟᱞᱟᱣᱮᱱᱟ ᱟᱨ ᱚᱱᱟ ᱨᱮ ᱤᱧᱟᱹᱜ ᱛᱟᱦᱮᱸᱠᱟᱱᱟ ᱠᱟᱛᱮᱫ ᱚᱱᱟᱨᱮ ᱫᱩᱲᱩᱵ ᱠᱟᱛᱮᱫ ᱜᱚᱴᱟ ᱵᱟᱡᱟᱨᱤᱧ ᱯᱟᱱᱛᱮᱭᱟ ᱚᱱᱟᱜᱮ ᱤᱧ ᱢᱤᱫᱴᱟᱝ ᱤᱧ ᱨᱚᱲ ᱟᱠᱟᱫ ᱠᱩᱠᱤᱞᱤᱧ ᱫᱚᱦᱚ ᱟᱠᱟᱫ ᱚᱱᱟᱜᱮ ᱢᱟ ᱟᱸᱡᱚᱢ ᱛᱟᱵᱚᱱ ᱯᱮ ᱥᱟᱱᱟᱢ ᱠᱚ ᱚᱠᱟ ᱞᱮᱠᱟ ᱚᱱᱟ ᱨᱮᱱᱟᱜ ᱠᱩᱠᱞᱤ ᱫᱚᱦᱚ ᱟᱠᱟᱱᱟ ᱚᱱᱟ

ᱨᱮ ᱫᱩᱲᱩᱵ ᱠᱟᱛᱮᱫ ᱜᱚᱴᱟ ᱯᱟᱸᱡᱟᱼᱯᱟᱸᱡᱟᱛᱮ ᱯᱟᱸᱡᱟ ᱧᱟᱢ ᱦᱩᱭᱩᱜ ᱜᱮᱭᱟ ᱚᱱᱟ ᱨᱮ ᱟᱹᱰᱤ ᱞᱟᱹᱠᱛᱤᱭᱟᱱ ᱠᱟᱜᱚᱡᱽᱼᱯᱚᱛᱛᱚᱨ ᱠᱚ ᱢᱮᱱᱟᱜᱼᱟ ᱢᱮᱱᱠᱷᱟᱱ ᱚᱱᱟ ᱫᱚ ᱚᱱᱟ ᱨᱮᱧ ᱦᱤᱲᱤᱧᱛᱮᱧ ᱵᱟᱹᱜᱤᱭᱟᱜᱱᱟ ᱛᱚᱵᱮ ᱚᱱᱟ ᱧᱟᱢ ᱞᱟᱹᱜᱤᱫ ᱟᱹᱰᱤᱜᱮ ᱞᱟᱹᱠᱛᱤ ᱢᱮᱢᱱᱟᱜᱼᱟ

ᱠᱟᱛᱮᱫ

ᱨᱮ ᱵᱟᱹᱜᱤᱭ ᱟᱠᱟᱫ ᱫᱚ ᱚᱱᱟ ᱜᱚᱴᱟ ᱵᱟᱡᱟᱨᱤᱧ ᱯᱟᱱᱛᱮᱭᱫᱼᱟ

ᱚᱱᱟ ᱨᱮ

ᱯᱟᱸᱡᱟ ᱞᱟᱹᱜᱤᱫ ᱟᱹᱰᱤ ᱜᱮ ᱢᱮᱦᱱᱚᱛ ᱦᱩᱭᱩᱜᱼᱟ ᱟᱨ ᱚᱱᱟ

ᱧᱟᱢᱦᱚᱸ ᱫᱟᱲᱮᱭᱟᱜᱼᱟ ᱟᱨ ᱵᱟᱝᱦᱚᱸ ᱫᱟᱲᱮᱭᱟᱜᱼᱟ ᱵᱟᱝ ᱦᱚᱸ ᱫᱟᱲᱮᱭᱟᱜᱼᱟ ᱛᱚᱵᱮ ᱯᱟᱱᱛᱮᱢᱟ ᱦᱩᱭᱩᱜ ᱜᱮᱭᱟ ᱛᱚ ᱠᱟᱛᱮ ᱟᱨ ᱚᱱᱟ ᱤᱧ ᱯᱟᱱᱛᱮᱭᱟ ᱯᱟᱱᱛᱮᱭᱟ ᱤᱧ ᱪᱷᱩᱴᱟᱹᱣ ᱟᱠᱟᱱᱟ ᱱᱤᱭᱟᱹᱠᱚ ᱢᱮᱱ ᱠᱟᱛᱮᱫ ᱱᱚᱸᱰᱮᱜᱮᱧ ᱢᱩᱪᱟᱹᱫᱮᱫᱼᱟ ᱡᱚᱦᱟᱨ